ᱡᱟᱦᱟᱸᱭᱟᱜ ᱡᱩᱫᱤ ᱢᱟᱱᱚᱥᱤᱠ ᱴᱮᱱᱥᱮᱱ ᱥᱮ ᱥᱟᱨᱤᱨᱤᱠ ᱥᱚᱢᱚᱥᱥᱟ ᱡᱩᱫᱤ ᱛᱟᱦᱮᱱ ᱛᱟᱭᱟ ᱛᱟᱦᱚᱞᱮ ᱩᱱᱤ ᱫᱚ ᱵᱤᱵᱷᱤᱱᱱᱚ ᱨᱚᱠᱚᱢ ᱵᱚᱞ ᱜᱟᱛᱮ ᱛᱟᱞᱟᱛᱮ ᱟᱭᱟᱜ ᱥᱚᱢᱚᱥᱥᱟ ᱥᱮ ᱥᱟᱨᱤᱨᱤᱠ ᱥᱚᱢᱚᱥᱥᱟᱭ ᱪᱟᱵᱟ ᱫᱟᱲᱮᱭᱟᱜᱼᱟ ᱪᱮᱫᱟᱜ ᱥᱮ ᱱᱚᱣᱟ ᱵᱚᱞ ᱠᱷᱮᱞᱚᱸᱰ ᱨᱮᱫᱚ ᱟᱭᱢᱟ ᱜᱚᱴᱮᱱ ᱥᱟᱸᱜᱮ ᱦᱚᱲ ᱠᱚ ᱥᱟᱶᱛᱮ ᱜᱟᱛᱮ ᱠᱷᱟᱹᱛᱤᱨ ᱛᱮ ᱱᱤᱡᱮᱨ ᱦᱚᱸ ᱨᱟᱹᱥᱠᱟᱹ ᱵᱩᱡᱷᱟᱹᱜᱼᱟ ᱟᱨ ᱱᱚᱣᱟ ᱨᱟᱹᱥᱠᱟᱹ ᱛᱟᱞᱟ ᱛᱮᱜᱮ ᱟᱯᱱᱟᱨ ᱢᱚᱱᱨᱮ ᱡᱟᱦᱟᱸ ᱢᱟᱱᱚᱥᱤᱠ ᱴᱮᱱᱥᱮᱱ ᱢᱮᱱᱟᱜᱼᱟ ᱱᱚᱣᱟᱫᱚ ᱟᱹᱰᱤ ᱩᱥᱟᱹᱨᱟ ᱛᱮ ᱪᱟᱵᱟᱜᱼᱟ ᱚᱱᱟᱛᱮ ᱤᱧᱫᱩᱧ ᱢᱮᱱᱟ ᱡᱮ ᱵᱚᱞ ᱜᱟᱛᱮ ᱛᱟᱞᱟ ᱛᱮᱜᱮ ᱦᱚᱲᱢᱚ ᱨᱮᱱᱟᱜ ᱢᱟᱱᱚᱥᱤᱠ ᱴᱮᱱᱥᱮᱱ ᱟᱹᱰᱤ ᱩᱥᱟᱹᱨᱟᱭ ᱫᱟᱹᱲᱟ